ᱦᱮᱸ ᱥᱟᱶᱛᱟᱞᱤ ᱯᱟᱹᱨᱥᱤ ᱨᱮᱭᱟᱜ ᱩᱨᱜᱟᱹᱱ ᱨᱤᱡᱷᱟᱹᱣᱟᱱᱟᱜ ᱢᱚᱱᱮ ᱦᱩᱭᱩᱜᱼᱟ ᱪᱮᱫᱟᱜ ᱥᱮ ᱱᱚᱣᱟ ᱥᱟᱱᱛᱟᱞᱤ ᱯᱟᱹᱨᱥᱤ ᱛᱟᱞᱟᱛᱮ ᱟᱵᱚᱫᱚ ᱡᱟᱦᱟᱱ ᱡᱤᱱᱤᱥᱜᱮ ᱟᱹᱰᱤ ᱩᱥᱟᱹᱨᱟᱵᱚᱱ ᱥᱮᱬᱟᱭᱟ ᱛᱤᱦᱤᱧ ᱡᱩᱫᱤ ᱟᱵᱚᱴᱷᱮᱡ ᱥᱟᱱᱛᱟᱞᱤ ᱯᱟᱹᱨᱥᱤ ᱥᱮ ᱟᱵᱚᱣᱟᱜ ᱜᱚᱜᱚ ᱟᱲᱟᱝ ᱡᱩᱫᱤ ᱵᱟᱝ ᱛᱟᱦᱮᱸ ᱠᱚᱜᱼᱟ ᱛᱟᱦᱚᱞᱮ ᱮᱴᱟᱜ ᱫᱤᱠᱩ ᱠᱚᱣᱟᱜ ᱟᱲᱟᱝᱛᱮ ᱥᱮ ᱮᱴᱟᱜ ᱵᱷᱟᱥᱟᱛᱮ ᱡᱩᱫᱤ ᱥᱮᱬᱟᱫᱚ ᱟᱹᱰᱤ ᱥᱚᱢᱚᱥᱥᱟᱜᱮ ᱦᱩᱭᱩᱜᱼᱟ ᱚᱱᱟᱛᱮ ᱤᱧᱫᱚᱧ ᱢᱚᱱᱮᱭᱟ ᱜᱚᱜᱚ ᱟᱲᱟᱝ ᱥᱮ ᱥᱟᱣᱛᱟᱞᱤ ᱯᱟᱹᱨᱥᱤ ᱫᱚ ᱟᱹᱰᱤ ᱞᱟᱹᱠᱛᱤ ᱠᱟᱱᱟ ᱟᱨ ᱱᱚᱣᱟ ᱥᱟᱶᱛᱟᱞᱤ ᱯᱟᱹᱨᱥᱤ ᱛᱟᱞᱟ ᱛᱮᱜᱮ ᱟᱵᱚ ᱥᱚᱢᱟᱡᱽᱨᱮ ᱵᱚ ᱞᱟᱦᱟ ᱫᱟᱲᱮᱜᱼᱟ ᱥᱮ ᱵᱤᱵᱷᱤᱱᱱᱚ ᱡᱤᱱᱤᱥ ᱟᱹᱰᱤ ᱩᱥᱟᱹᱨᱟ ᱯᱟᱹᱨᱥᱤ ᱛᱟᱞᱟᱛᱮᱵᱚ ᱥᱮᱬᱟ ᱫᱟᱲᱮᱭᱟᱜᱼᱟ ᱥᱮᱵᱚᱱ ᱵᱩᱡᱷᱟᱹᱣ ᱫᱟᱲᱮᱜᱼᱟ